ᱡᱷᱟᱲᱜᱨᱟᱢ ᱦᱚᱱᱚᱛ ᱨᱮᱱᱟᱜ ᱞᱟᱠᱪᱟᱨ ᱵᱟᱵᱚᱫ ᱛᱮᱫᱚ ᱠᱤᱪᱷᱩ ᱫᱤᱱ ᱞᱟᱦᱟ ᱱᱚᱝᱠᱟᱱᱟᱜ ᱧᱮᱞ ᱵᱟᱲᱟ ᱞᱮᱱ ᱛᱟᱦᱮᱸᱫ ᱜᱮᱭᱟ ᱡᱮ ᱱᱚᱜᱼᱚᱭ ᱥᱟᱱᱛᱟᱲ ᱠᱚᱣᱟᱜ ᱡᱟᱦᱟᱸ ᱵᱤᱦᱟᱹ ᱵᱟᱯᱞᱟ ᱠᱚᱨᱮᱫ ᱢᱟᱱᱮ ᱛᱩᱢᱫᱟᱜ ᱴᱟᱢᱟᱠ ᱟᱵᱚᱱᱟᱜ ᱡᱟᱦᱟᱸ ᱢᱮᱱᱟᱜ ᱫᱚ ᱚᱱᱟ ᱵᱟᱫ ᱠᱟᱛᱮ ᱢᱟᱭᱤᱠ ᱠᱚᱠᱚ ᱟᱹᱜᱩᱭᱮᱫ ᱛᱟᱦᱮᱱᱟ ᱵᱟᱯᱞᱟ ᱨᱮᱱᱟᱜ ᱟᱹᱨᱤ ᱞᱮᱠᱟᱛᱮ ᱟᱵᱚ ᱫᱚ ᱧᱤᱫᱟᱹ ᱵᱟᱯᱞᱟ ᱵᱟᱹᱱᱩᱜ ᱛᱟᱵᱚᱱᱟ ᱱᱚᱝᱠᱟᱱᱟᱜ ᱠᱚᱦᱚᱸ ᱠᱚ ᱠᱚᱨᱟᱣ ᱮᱫ ᱛᱟᱦᱮᱸᱫ ᱠᱟᱱᱟ ᱟᱫᱚ ᱱᱚᱜᱼᱚᱭ ᱡᱮ ᱢᱟᱺᱡᱷᱤ ᱯᱟᱨᱜᱟᱱᱟ ᱢᱚᱦᱚᱞ ᱠᱚ ᱛᱮᱭᱟᱨ ᱠᱟᱛᱮᱫ ᱥᱮ ᱱᱚᱝᱠᱟᱱᱟᱜ ᱡᱩᱣᱟᱹᱱ ᱜᱟᱶᱛᱟ ᱠᱚ ᱛᱮᱭᱟᱨ ᱠᱟᱛᱮᱫ ᱢᱤᱫ ᱚᱠᱛᱚ ᱱᱚᱣᱟ ᱞᱟᱠᱪᱟᱨ ᱠᱚ ᱟᱞᱚ ᱟᱫᱚᱜ ᱛᱟᱵᱚᱱ ᱢᱟ ᱧᱤᱫᱟᱹ ᱵᱟᱯᱞᱟ ᱟᱞᱚ ᱦᱩᱭᱩᱜ ᱛᱟᱵᱚᱱ ᱢᱟ ᱟᱨ ᱱᱚᱜᱼᱚ ᱱᱚᱣᱟ ᱵᱟᱯᱞᱟ ᱵᱤᱦᱟᱹ ᱵᱟᱯᱞᱟ ᱠᱚᱨᱮᱫ ᱟᱵᱚᱱᱟᱜ ᱥᱟᱯᱟᱯ ᱠᱚ ᱛᱩᱢᱫᱟᱜ ᱴᱟᱢᱟᱠ ᱡᱷᱟᱹᱭ ᱠᱚᱨᱛᱟᱞ ᱨᱮᱸᱜᱽᱲᱟ ᱜᱷᱩᱲᱤ ᱱᱚᱝᱠᱟᱱᱟᱜ ᱠᱚ ᱵᱮᱣᱦᱟᱨ ᱦᱩᱭᱩᱜ ᱢᱟ ᱚᱱᱟ ᱟᱞᱮ ᱥᱟᱹᱨᱤ ᱥᱟᱹᱨᱤᱜᱮ ᱡᱟᱸᱜᱮ ᱫᱟᱨᱟᱢ ᱞᱮᱫᱟᱞᱮ ᱡᱟᱦᱟᱸᱭ ᱠᱚ ᱢᱤᱫᱴᱟᱱ ᱧᱤᱫᱟᱹ ᱠᱚ ᱵᱟᱯᱞᱟᱜ ᱠᱟᱱ ᱛᱟᱦᱮᱸᱫ ᱩᱱᱠᱩᱞᱮ ᱟᱴᱚᱠ ᱞᱮᱫ ᱠᱚᱣᱟ ᱟᱹᱰᱤ ᱦᱚᱲ ᱚᱱᱟ ᱧᱮᱞ ᱛᱮᱠᱚ ᱥᱩᱫᱷᱨᱟᱹᱣ ᱠᱟᱱᱟ ᱟᱨ ᱡᱟᱦᱟᱸᱭ ᱚᱱᱠᱟ ᱵᱟᱯᱞᱟ ᱨᱮᱠᱚ ᱢᱟᱭᱤᱠᱮᱫ ᱠᱷᱟᱱ ᱦᱮᱸ ᱚᱱᱟ ᱠᱚᱦᱚᱸ ᱚᱱᱠᱟ ᱵᱚᱱᱫᱚ ᱵᱟᱲᱟ ᱦᱩᱭ ᱟᱠᱟᱱ ᱜᱮᱭᱟ ᱟᱨ ᱡᱟᱦᱟᱸ ᱠᱚᱨᱮ ᱚᱱᱠᱟᱱᱟᱜ ᱯᱚᱨᱚᱵᱽ ᱯᱤᱦᱟᱹ ᱠᱚᱨᱮ ᱚᱨᱜᱮᱥᱴᱟᱨ ᱠᱚ ᱚᱱᱠᱟᱱᱟᱜ ᱤᱭᱟᱹ ᱠᱚᱠᱚ ᱟᱹᱜᱩᱭᱮᱫ ᱛᱟᱦᱮᱸᱫ ᱜᱮᱭᱟ ᱚᱱᱟ ᱠᱚᱦᱚᱸ ᱚᱱᱠᱟᱱᱟᱜ ᱠᱟᱹᱢᱤ ᱛᱟᱞᱟ ᱛᱮᱜᱮ ᱩᱱᱠᱩ ᱫᱚ ᱵᱚᱱᱫᱚ ᱵᱟᱲᱟ ᱦᱩᱭ ᱟᱠᱟᱱᱟ ᱟᱨ ᱟᱵᱚᱨᱮᱱ ᱥᱟᱶᱛᱟ ᱥᱩᱥᱟᱹᱨᱤᱭᱟᱹ ᱠᱚᱦᱚᱸ ᱚᱱᱠᱟ ᱚᱱᱟ ᱴᱮᱠᱟᱣ ᱫᱟᱨᱟᱢ ᱨᱮᱱᱟᱜ ᱠᱟᱹᱢᱤ ᱠᱟᱱ ᱜᱮᱭᱟ ᱠᱚ ᱟᱨ ᱠᱟᱹᱢᱤ ᱤᱫᱤᱭᱮᱫ ᱜᱮᱭᱟ ᱠᱚ ᱟᱵᱚᱱᱟᱜ ᱞᱟᱠᱪᱟᱨ ᱱᱚᱣᱟ ᱡᱷᱟᱲᱜᱨᱟᱢ ᱦᱚᱱᱚᱛ ᱨᱮ ᱟᱫᱚ ᱱᱤᱛᱚᱜ ᱫᱚ ᱟᱹᱰᱤᱴᱟᱜᱮ ᱟᱵᱚ ᱥᱮᱫ ᱟᱭᱩ ᱢᱟᱱᱮ ᱟᱵᱚ ᱞᱮᱠᱟᱛᱮ ᱢᱮᱱᱟᱜᱼᱟ ᱟᱨ ᱱᱚᱣᱟᱫᱚ ᱵᱟᱹᱲᱤᱡ ᱚᱨᱥᱚᱝ ᱫᱚ ᱟᱵᱚ ᱛᱮᱜᱮ ᱴᱮᱠᱟᱣ ᱫᱟᱨᱟᱢ ᱦᱩᱭᱩᱜ ᱛᱟᱵᱚᱱᱟ ᱱᱤᱭᱟᱹᱜᱮ